ᱟᱞᱮ ᱟᱹᱛᱩ ᱦᱚᱲᱫᱚ ᱫᱚᱝ ᱮᱱᱮᱡ ᱞᱟᱜᱽᱬᱮ ᱮᱱᱮᱡ ᱵᱟᱦᱟ ᱮᱱᱮᱡ ᱠᱚᱠᱚ ᱠᱩᱥᱤᱭᱟᱜᱼᱟ ᱟᱨ ᱫᱚᱝ ᱮᱱᱮᱡ ᱡᱚᱠᱷᱚᱱ ᱫᱚ ᱡᱟᱦᱟᱸᱞᱮᱠᱟᱱ ᱥᱟᱹᱲᱤ ᱜᱮᱠᱚ ᱵᱟᱸᱫᱮᱠᱟᱜ ᱨᱮᱦᱚᱸ ᱴᱷᱤᱠᱜᱮᱭᱟ ᱞᱮᱠᱤᱱ ᱵᱟᱦᱟ ᱮᱱᱮᱡ ᱡᱚᱠᱷᱚᱱ ᱫᱚ ᱟᱞᱛᱟ ᱯᱟᱹᱲᱞᱟᱹᱠ ᱥᱟᱹᱲᱤ ᱜᱮᱠᱚ ᱵᱟᱸᱫᱮ ᱠᱟᱜᱼᱟ ᱟᱨ ᱫᱚᱝ ᱮᱱᱮᱡ ᱡᱚᱠᱷᱚᱱ ᱫᱚ ᱥᱟᱥᱟᱝ ᱞᱩᱜᱽᱲᱤᱠᱚ ᱵᱟᱸᱫᱮ ᱠᱟᱜᱼᱟ ᱟᱨᱚ ᱚᱱᱠᱟᱜᱮ ᱥᱟᱡᱟᱣ ᱠᱚᱜᱼᱟᱠᱚ ᱯᱟᱜᱽᱨᱟ ᱠᱚᱠᱚ ᱦᱚᱨᱚᱜ ᱠᱟᱜᱼᱟ ᱢᱟᱞᱟ ᱠᱚᱠᱚ ᱦᱚᱨᱚᱜ ᱠᱟᱜᱼᱟ ᱪᱩᱲᱤ ᱠᱚᱠᱚ ᱦᱚᱨᱚᱜ ᱠᱟᱜᱼᱟ ᱟᱨᱚ ᱚᱱᱠᱟ ᱜᱮ ᱟᱭᱢᱟ

ᱚᱱᱟᱠᱚᱜᱮ